ᱵᱟᱸᱠᱩᱲᱟ ᱨᱮᱫᱚ ᱟᱹᱰᱤ ᱠᱤᱪᱷᱩ ᱜᱮ ᱦᱩᱭᱩᱜᱼᱟ ᱵᱚᱞ ᱠᱷᱮᱞ ᱮᱱᱮᱡ ᱡᱮᱢᱚᱱ ᱯᱚᱨᱚᱵᱽ ᱯᱚᱨᱚᱵᱽ ᱮᱱᱮᱪ ᱚᱨᱠᱮᱥᱴᱟᱨ ᱢᱟᱱᱮ ᱱᱚᱣᱟ ᱠᱚ ᱤᱭᱟᱹ ᱠᱟᱛᱮᱜ ᱜᱮ ᱦᱚᱲ ᱠᱚᱠᱚ ᱡᱟᱣᱨᱟ ᱠᱚᱣᱟ ᱮᱜ ᱦᱚᱲᱠᱚ ᱥᱟ ᱜᱤᱧ ᱥᱟ ᱜᱤᱧ ᱫᱤᱥᱚᱢ ᱠᱷᱚᱱᱟᱜ ᱥᱟ ᱜᱤᱧ ᱥᱟ ᱜᱤᱧ ᱤᱭᱟᱹ ᱠᱷᱚᱱᱟᱜ ᱠᱚ ᱦᱤᱡᱩᱜᱼᱟ ᱧᱮᱧᱮᱞ ᱩᱱᱠᱩ ᱧᱮᱧᱮᱞ ᱦᱮᱡ ᱠᱟᱛᱮᱜ ᱨᱟᱹᱥᱠᱟᱹ ᱠᱚ ᱦᱟᱯᱟᱴᱤᱧ ᱡᱚᱱᱟᱜᱼᱟ ᱢᱟᱱᱮ ᱱᱚᱣᱟᱜᱮ ᱜᱟᱶᱛᱟ ᱨᱮᱱᱟᱜ ᱜᱚᱲᱚ ᱤᱭᱟᱹ ᱫᱚ ᱟᱨᱠᱤ